ᱤᱧᱫᱚ ᱵᱟᱹᱧ ᱢᱚᱱᱮᱭᱟ ᱡᱮ ᱤᱥᱤᱱ ᱫᱚ ᱮᱠᱷᱮᱱ ᱛᱤᱨᱞᱟᱹ ᱠᱚᱣᱟᱜ ᱠᱟᱹᱢᱤ ᱠᱟᱱᱟ ᱤᱧ ᱫᱚᱧ ᱢᱚᱱᱮᱭᱟ ᱤᱥᱤᱱ ᱠᱟᱹᱢᱤ ᱫᱚ ᱡᱚᱛᱚ ᱦᱚᱲᱟᱜ ᱠᱟᱱ ᱜᱮᱭᱟ ᱡᱚᱛᱚ ᱦᱚᱲ ᱵᱚᱞᱛᱮ ᱡᱟᱦᱟᱸᱭ ᱜᱮᱭ ᱫᱟᱲᱮᱭᱟᱜᱼᱟ ᱡᱟᱦᱟᱭ ᱜᱮᱭ ᱵᱟᱰᱟᱭᱟ ᱩᱱᱤᱭᱟᱜ ᱠᱟᱱ ᱜᱮᱭᱟ ᱩᱱᱤ ᱜᱮᱭ ᱠᱟᱹᱢᱤ ᱫᱟᱲᱮᱜᱼᱟ ᱟᱨ ᱧᱮᱞ ᱞᱮᱠᱷᱟᱱ ᱫᱚ ᱤᱥᱤᱱ ᱠᱟᱹᱢᱤ ᱫᱚ ᱡᱮᱢᱚᱱ ᱟᱹᱰᱤ ᱯᱟᱹᱦᱤᱞ ᱡᱚᱠᱷᱟᱡ ᱡᱟᱦᱟᱸᱭ ᱯᱟᱲᱦᱟᱣ ᱟᱠᱟᱫᱟ ᱥᱮᱧ ᱟᱸᱡᱚᱢ ᱟᱠᱟᱫᱟ ᱞᱟᱹᱴᱩ ᱞᱟᱹᱴᱩ ᱡᱮᱢᱚᱱ ᱠᱤᱥᱟᱹᱲ ᱠᱚ ᱡᱟᱦᱟᱸᱭ ᱡᱚᱢᱤᱫᱟᱨ ᱠᱚ ᱥᱮ ᱨᱟᱡᱟ ᱨᱟᱡᱟ ᱢᱚᱦᱟ ᱨᱟᱡᱟ ᱠᱚᱣᱟᱜ ᱚᱲᱟᱜ ᱠᱚᱨᱮ ᱦᱚᱸ ᱚᱸᱰᱮ ᱵᱟᱵᱟ ᱦᱚᱲ ᱠᱚ ᱠᱚ ᱤᱥᱤᱱᱮᱫ ᱛᱟᱦᱮᱫ ᱮᱢᱱᱤ ᱠᱚᱲᱟ ᱦᱚᱯᱚᱱ ᱟᱨᱠᱤ ᱠᱚᱲᱟ ᱦᱚᱯᱚᱱ ᱜᱮ ᱵᱤᱥᱤ ᱰᱷᱮᱨ ᱠᱚ ᱤᱥᱤᱱᱟ ᱦᱮᱸ ᱟᱨ ᱚᱸᱰᱮ ᱫᱚ ᱢᱟᱱᱮ ᱛᱤᱨᱞᱟᱹ ᱠᱚᱫᱚ ᱮᱢᱱᱤ ᱜᱚᱲᱚ ᱟᱠᱚᱣᱟᱠᱚ ᱩᱱᱠᱩ ᱫᱚ ᱩᱱᱠᱩ ᱦᱚᱸᱠᱚ ᱛᱟᱦᱮᱱ ᱛᱟᱦᱮᱫ ᱟᱨ ᱠᱚᱲᱟ ᱦᱚᱯᱚᱱ ᱦᱚᱸᱠᱚ ᱛᱟᱦᱮᱸᱱᱟ ᱛᱤᱨᱞᱟᱹ ᱠᱚᱦᱚᱸ ᱛᱟᱦᱮᱸᱱᱟ ᱡᱚᱛᱚ ᱜᱮᱠᱚ ᱡᱚᱛᱚ ᱜᱮᱠᱚ ᱤᱥᱤᱱ ᱛᱟᱦᱮᱫ ᱡᱮ ᱱᱚᱝᱠᱟ ᱫᱚ ᱵᱟᱝ ᱠᱟᱱᱟ ᱡᱮ ᱮᱠᱷᱮᱱ ᱛᱤᱨᱞᱟᱹ ᱦᱚᱯᱚᱱ ᱜᱮ ᱚᱸᱰᱮ ᱚᱱᱟ ᱤᱥᱤᱱ ᱫᱚᱠᱚ ᱤᱥᱤᱱᱟ ᱡᱚᱛᱚ ᱜᱮᱠᱚ ᱤᱥᱤᱱᱮᱫ ᱛᱟᱦᱮᱫ ᱰᱷᱮᱨ ᱫᱚ ᱢᱮᱱ ᱞᱮᱠᱷᱟᱱ ᱫᱚ ᱠᱚᱲᱟ ᱦᱚᱯᱚᱱ ᱜᱮ ᱵᱚᱨᱚᱝ ᱩᱱᱠᱩ ᱠᱚ ᱤᱥᱤᱱᱮᱫ ᱤᱥᱤᱱᱮᱫ ᱛᱟᱦᱮᱫ ᱥᱮ ᱱᱟᱛᱟᱨ ᱦᱚᱸ ᱡᱟᱦᱟᱸ ᱠᱚᱨᱮ ᱠᱚ ᱤᱥᱤᱱᱟ ᱱᱮᱛᱟᱨ ᱵᱚᱨᱚᱝ ᱱᱮᱛᱟᱨ ᱟᱨᱚ ᱰᱷᱮᱨ ᱠᱚᱲᱟ ᱦᱚᱯᱚᱱ ᱜᱮ ᱡᱟᱦᱟᱸ ᱱᱟᱜ ᱠᱟᱹᱢᱤ ᱠᱚᱨᱮᱫ ᱠᱚ ᱪᱟᱞᱟᱜ ᱠᱟᱱᱟ ᱤᱥᱤᱱ ᱞᱟᱹᱜᱤᱫ ᱫᱚ ᱠᱩᱲᱤ ᱦᱚᱯᱚᱱ ᱫᱚ ᱠᱤᱱᱛᱩ ᱚᱱᱠᱟ ᱫᱚ ᱵᱟᱠᱚ ᱧᱮᱞᱚᱜ ᱠᱟᱱᱟ ᱡᱮᱠᱚ ᱦᱳᱭᱛᱳ ᱢᱤᱫᱥᱳ ᱡᱚᱱ ᱥᱮ ᱢᱤᱫ ᱦᱟᱡᱟᱨ ᱡᱚᱱᱟᱜ ᱠᱚ ᱤᱥᱤᱱᱮᱫᱟ ᱠᱚᱲᱟ ᱦᱚᱯᱚᱱ ᱫᱚ ᱠᱤᱱᱛᱩ ᱢᱤᱫ ᱦᱟᱡᱟᱨ ᱡᱚᱱ ᱥᱮ ᱵᱟᱨ ᱦᱟᱡᱟᱨ ᱡᱚᱱ ᱤᱥᱤᱱ ᱠᱟᱛᱮᱫ ᱠᱚ ᱡᱚᱢ ᱦᱚᱪᱚᱭᱮᱫ ᱠᱚᱣᱟ ᱥᱮ ᱱᱮᱛᱟᱨ ᱡᱮᱢᱚᱱ ᱞᱟᱹᱴᱩ ᱞᱟᱹᱴᱩ ᱦᱳᱴᱮᱞ ᱠᱚᱨᱮ ᱠᱩᱲᱤ ᱦᱚᱯᱚᱱ ᱫᱚ ᱵᱟᱝ ᱠᱚ ᱛᱟᱦᱮᱸᱱᱟ ᱤᱥᱤᱱ ᱠᱚᱫᱚ ᱦᱮᱸ ᱛᱤᱨᱞᱟᱹ ᱦᱚᱯᱚᱱ ᱥᱮ ᱩᱱᱠᱩ ᱦᱚᱸ ᱵᱟᱠᱚ ᱛᱤᱨᱞᱟᱹ ᱦᱚᱯᱚᱱ ᱥᱮ ᱠᱩᱲᱤ ᱦᱚᱯᱚᱱ ᱵᱟᱝᱠᱚ ᱛᱟᱦᱮᱸᱱᱟ ᱠᱤᱱᱛᱩ ᱠᱚᱲᱟ ᱠᱚᱜᱮ ᱠᱚ ᱛᱟᱦᱮᱱᱟ ᱦᱮᱸ ᱚᱱᱟᱛᱮ ᱤᱧ ᱫᱩᱧ ᱢᱚᱱᱮᱭᱟ ᱡᱟᱦᱟᱭ ᱡᱟᱦᱟᱭ ᱠᱚ ᱢᱮᱱᱟ ᱡᱮ ᱱᱚᱣᱟ ᱫᱚ ᱤᱥᱤᱱ ᱠᱟᱹᱢᱤ ᱫᱚ ᱛᱤᱨᱞᱟᱹ ᱠᱚᱣᱟᱜ ᱠᱟᱱᱟ ᱩᱱᱠᱩ ᱫᱚ ᱵᱷᱩᱠ ᱠᱚ ᱢᱚᱱᱮᱭᱟ ᱩᱱᱠᱩ ᱫᱚᱠᱚ ᱵᱟᱰᱟᱭᱟ ᱥᱮ ᱵᱟᱝ ᱠᱚ ᱵᱟᱰᱟᱭᱟ ᱧᱮᱞ ᱟᱠᱟᱫ ᱠᱚᱣᱟ ᱠᱚᱥᱮ ᱵᱟᱠᱚ ᱧᱮᱞ ᱟᱠᱟᱫ ᱠᱚᱣᱟ ᱡᱩᱫᱤ ᱠᱚ ᱧᱮᱞ ᱠᱚᱣᱟ ᱥᱮᱠᱚ ᱵᱟᱲᱟᱭ ᱛᱳᱵᱮ ᱠᱚ ᱢᱮᱱᱟ ᱦᱮᱸ ᱡᱮ ᱵᱟᱝ ᱱᱚᱣᱟ ᱫᱚ ᱮᱠᱮᱱ ᱛᱤᱨᱞᱟᱹ ᱠᱚᱣᱟᱜ ᱠᱟᱹᱢᱤ ᱫᱚ ᱵᱟᱝ ᱠᱟᱱᱟ ᱱᱚᱣᱟ ᱫᱚ ᱡᱚᱛᱚ ᱦᱚᱲᱟᱜ ᱠᱟᱹᱢᱤ ᱠᱟᱱ ᱜᱮᱭᱟ ᱱᱤᱭᱟᱹ ᱡᱟᱦᱟᱭ ᱜᱮᱭ ᱫᱟᱲᱮᱭᱟᱜᱼᱟ ᱱᱚᱣᱟ ᱠᱟᱹᱢᱤ ᱡᱟᱦᱟᱭ ᱜᱮᱭ ᱵᱟᱰᱟᱭᱟ ᱩᱱᱤ ᱜᱮ ᱩᱱᱤᱭᱟᱜ ᱜᱮ ᱢᱮᱱ ᱟᱠᱟᱱᱟ ᱠᱟᱹᱢᱤ ᱠᱟᱱᱟ ᱡᱩᱫᱤ ᱢᱤᱫᱴᱮᱱ ᱡᱩᱫᱤ ᱢᱤᱫᱴᱮᱱ ᱠᱟᱹᱴᱤᱡ ᱜᱤᱫᱽᱨᱟᱹ ᱦᱚᱸᱭ ᱵᱟᱲᱟᱭᱟ ᱩᱱᱤᱭᱟᱜ ᱦᱚᱸ ᱠᱟᱱᱟ ᱢᱤᱫᱴᱮᱱ ᱞᱟᱹᱴᱩ ᱦᱚᱲ ᱥᱮ ᱞᱟᱹᱴᱩ ᱠᱚᱲᱟ ᱦᱚᱯᱚᱱ ᱥᱮ ᱛᱤᱨᱞᱟᱹ ᱦᱚᱯᱚᱱᱮ ᱵᱟᱲᱟᱭ ᱠᱷᱟᱡ ᱩᱱᱤᱭᱟᱜ ᱦᱚᱸ ᱠᱟᱱᱟ ᱟᱨ ᱡᱩᱫᱤ ᱵᱟᱭ ᱵᱟᱲᱟᱭᱟ ᱠᱷᱟᱱ ᱩᱱᱤ ᱛᱤᱥ ᱦᱚᱸ ᱚᱱᱟ ᱠᱚ ᱵᱟᱭ ᱠᱟᱹᱢᱤ ᱟᱠᱟᱫᱟ ᱩᱱᱤᱭᱟᱜ ᱫᱚ ᱵᱟᱝ ᱠᱟᱱᱟ ᱱᱚᱣᱟ ᱜᱮ ᱦᱩᱭᱩᱜ ᱠᱟᱱᱟ ᱠᱟᱛᱷᱟ ᱫᱚ ᱟᱨ ᱡᱮᱢᱚᱱ ᱟᱞᱮ ᱚᱲᱟᱜ ᱨᱮ ᱟᱞᱮ ᱚᱲᱟᱜ ᱨᱮᱦᱚᱸ ᱠᱚᱲᱟ ᱫᱚᱠᱚ ᱤᱥᱤᱱ ᱜᱮᱭᱟ ᱪᱮᱫᱟᱜ ᱥᱮ ᱤᱧ ᱫᱟᱫᱟᱭ ᱤᱥᱤᱱᱮᱫ ᱛᱟᱦᱮᱫ ᱦᱮᱸ ᱪᱷᱩᱴᱤ ᱫᱤᱱ ᱛᱟᱦᱮᱱ ᱠᱟᱱ ᱛᱟᱦᱮᱫ ᱥᱩᱵᱤᱫᱟ ᱚᱥᱩᱵᱤᱫᱟ ᱠᱚᱨᱮ ᱢᱟ ᱦᱮᱸᱜᱮ ᱱᱚᱝᱠᱟ ᱦᱳᱭᱛᱳ ᱠᱟᱹᱢᱤᱭ ᱪᱟᱞᱟᱜᱼᱟ ᱥᱚᱯᱛᱟᱨᱮ ᱢᱤᱫ ᱫᱤᱱ ᱪᱷᱩᱴᱤ ᱛᱟᱦᱮᱭᱮᱱ ᱛᱭᱟ ᱚᱱᱟ ᱦᱤᱞᱳᱜ ᱫᱚ ᱟᱡ ᱦᱳᱭᱛᱳ ᱤᱧᱤᱧ ᱢᱮᱛᱟ ᱫᱮᱭᱟ ᱛᱚᱵᱮ ᱛᱤᱦᱤᱧ ᱫᱚ ᱟᱢ ᱤᱥᱤᱱ ᱢᱮ ᱤᱥᱤᱱᱮᱫ ᱛᱟᱦᱮᱫ ᱮ ᱦᱳᱭᱛᱳ ᱡᱟᱦᱟᱸ ᱱᱟᱜ ᱠᱚᱧ ᱜᱮᱫ ᱟᱭ ᱛᱟᱱᱟᱹᱧ ᱡᱟᱦᱟᱸ ᱱᱟᱜ ᱠᱚ ᱡᱚᱛᱚᱧ ᱜᱮᱫ ᱢᱩᱦᱟᱹᱣ ᱟᱫᱮ ᱜᱮ ᱟᱡᱛᱮᱭ ᱤᱥᱤᱱᱟ ᱱᱚᱝᱠᱟ ᱫᱚ ᱵᱟᱝ ᱠᱟᱱᱟ ᱡᱮ ᱵᱟᱭ ᱢᱮᱱᱟ ᱡᱮ ᱱᱚᱣᱟ ᱫᱚ ᱠᱩᱲᱤ ᱦᱚᱯᱚᱱᱟᱜ ᱛᱤᱨᱞᱟᱹ ᱦᱚᱯᱚᱱᱟᱜ ᱠᱟᱹᱢᱤ ᱠᱟᱱᱟ ᱤᱧ ᱫᱚ ᱵᱟᱹᱧ ᱤᱭᱟᱹᱭᱟ ᱱᱚᱣᱟ ᱫᱚ ᱟᱞᱮ ᱚᱲᱟᱜ ᱨᱮᱫᱚ ᱫᱟᱫᱟ ᱫᱚᱭ ᱤᱥᱤᱱᱮᱫ ᱛᱟᱦᱮᱫ ᱢᱮᱱᱞᱮᱠᱷᱟᱱ ᱫᱚ ᱥᱚᱠ ᱛᱮᱦᱚᱸ ᱟᱨ ᱢᱟᱱᱮ ᱪᱮᱫ ᱤᱧ ᱢᱮᱱᱟ ᱜᱚᱲᱚ ᱞᱟᱹᱜᱤᱫ ᱛᱮᱦᱚᱸᱭ ᱤᱥᱤᱱᱮᱫ ᱛᱟᱦᱮᱫ ᱜᱮ ᱱᱚᱣᱟ ᱫᱚ